ᱤᱧ ᱫᱚ ᱵᱟᱡᱟᱨ ᱠᱷᱚᱱ ᱢᱤᱫᱴᱤᱱ ᱚᱰᱤᱭᱳ ᱵᱩᱠ ᱤᱧ ᱠᱤᱨᱤᱧ ᱟᱹᱜᱩ ᱞᱮᱫᱟ ᱛᱳ ᱚᱱᱟ ᱫᱚ ᱟᱹᱰᱤ ᱟᱸᱴ ᱠᱟᱡᱮ ᱞᱟᱜᱟᱣ ᱟᱠᱟᱱ ᱛᱤᱧᱟᱹ ᱟᱞᱮ ᱨᱮᱱ ᱜᱤᱫᱽᱨᱟᱹ ᱚᱱᱟ ᱯᱟᱲᱦᱟᱣ ᱠᱟᱛᱮᱫ ᱜᱮ ᱯᱨᱚᱛᱷᱚᱢ ᱯᱟᱲᱦᱟᱜ ᱠᱤᱱ ᱪᱮᱫ ᱟᱠᱟᱫᱟ ᱢᱟᱱᱮ ᱚᱱᱟ ᱨᱮᱜᱮ ᱯᱨᱚᱛᱷᱚᱢ ᱯᱟᱲᱦᱟᱜ ᱫᱚᱠᱤᱱ ᱪᱮᱫ ᱟᱠᱟᱫᱟ ᱛᱳ ᱚᱱᱟᱛᱮ ᱤᱧ ᱫᱚ ᱟᱹᱰᱤ ᱱᱚᱣᱟ ᱵᱳᱭ ᱫᱚ ᱟᱹᱰᱤ ᱟᱸᱴ ᱠᱟᱡᱮ ᱞᱟᱜᱟᱣ ᱟᱠᱟᱱ ᱛᱤᱧᱟᱹ ᱤᱧ ᱨᱮᱱ ᱵᱟᱱᱟᱨ ᱜᱤᱫᱽᱨᱟᱹᱜᱮ ᱚᱱᱟ ᱵᱳᱭ ᱯᱟᱲᱦᱟᱣ ᱠᱟᱛᱮᱫ ᱟᱹᱰᱤ ᱛᱟᱲᱟ ᱛᱟᱲᱤ ᱠᱤᱱ ᱪᱮᱫ ᱫᱟᱲᱮ ᱟᱠᱟᱫᱟ ᱛᱳ ᱤᱧ ᱫᱚ ᱚᱱᱟ ᱵᱳᱭ ᱠᱤᱨᱤᱧ ᱠᱟᱛᱮᱫ ᱫᱚ ᱟᱹᱰᱤᱜᱮ ᱵᱷᱟᱹᱞᱤ ᱠᱟᱡᱮᱨᱮ ᱞᱟᱜᱟᱣ ᱟᱠᱟᱱ ᱛᱤᱧᱟᱹ ᱛᱳ ᱚᱱᱟ ᱚᱰᱤᱭᱳ ᱵᱩᱠ ᱠᱤᱨᱤᱧ ᱠᱟᱛᱮᱫ ᱫᱚ ᱤᱧ ᱫᱚ ᱟᱹᱰᱤ ᱢᱚᱡᱽ ᱜᱤᱧ ᱵᱩᱡᱽ ᱠᱮᱫᱟ ᱥᱮ ᱤᱧᱨᱮᱱ ᱜᱤᱫᱽᱨᱟᱹ ᱦᱚᱸ ᱟᱭᱢᱟ ᱠᱤᱪᱷᱩ ᱠᱤᱱ ᱪᱮᱫ ᱫᱟᱲᱮ ᱟᱠᱟᱫᱟ ᱱᱚᱣᱟ ᱵᱳᱭ ᱠᱷᱚᱱ